ᱤᱧᱟᱹᱜ ᱢᱮᱱ ᱞᱮᱠᱟᱛᱮ ᱫᱚ ᱱᱚᱣᱟ ᱜᱤᱧ ᱢᱮᱱᱟ ᱡᱮ ᱢᱤᱫᱴᱟᱝ ᱦᱚᱲ ᱥᱮᱪᱮᱫ ᱮᱢ ᱞᱟᱹᱜᱤᱫᱼᱛᱮ ᱡᱟᱦᱟᱸ ᱟᱹᱨᱤ ᱢᱟᱱᱟᱣ ᱜᱟᱱᱚᱠᱚᱜᱼᱟ ᱚᱱᱟᱫᱚ ᱞᱟᱹᱭ ᱜᱟᱱᱚᱜᱼᱟ ᱡᱮ ᱢᱤᱫᱴᱟᱱ ᱦᱚᱲ ᱯᱳᱭᱞᱳ ᱨᱮ ᱚᱠᱟ ᱯᱟᱹᱨᱥᱤᱛᱮ ᱚᱱᱟ ᱥᱟᱛᱟᱢ ᱵᱷᱟᱹᱜᱮ ᱞᱮᱠᱟᱭ ᱵᱩᱡᱷᱟᱹᱣ ᱫᱟᱲᱮᱭᱟᱜ ᱠᱟ ᱚᱱᱟ ᱯᱟᱹᱨᱥᱤᱛᱮ ᱩᱱᱤ ᱦᱚᱲᱫᱚ ᱥᱮᱪᱮᱫ ᱮᱢ ᱞᱟᱹᱠᱛᱤ ᱠᱟᱱᱟ ᱟᱨ ᱪᱮᱫᱞᱮᱠᱟ ᱵᱷᱟᱵᱽᱛᱮ ᱩᱱᱤ ᱥᱮᱪᱮᱫ ᱮᱭ ᱦᱟᱛᱟᱣ ᱫᱟᱲᱮᱭᱟᱜ ᱠᱟᱱᱟ ᱚᱱᱠᱟ ᱵᱷᱟᱵᱽᱛᱮ ᱩᱱᱤ ᱥᱮᱪᱮᱫ ᱮᱢ ᱞᱟᱹᱠᱛᱤ ᱢᱮᱱᱟᱜᱼᱟ ᱟᱨ ᱢᱤᱫᱴᱟᱹᱝ ᱥᱟᱛᱟᱢ ᱜᱮ ᱵᱟᱨᱭᱟ ᱵᱟᱨᱭᱟ ᱛᱷᱮᱠᱮ ᱯᱮᱭᱟ ᱯᱟᱹᱨᱥᱤ ᱛᱩᱞᱩᱡ ᱠᱟᱛᱮ ᱡᱩᱫᱤ ᱩᱱᱤ ᱥᱮᱪᱮᱫ ᱮᱢ ᱜᱟᱱᱚᱜᱼᱟ ᱛᱟᱞᱚᱦᱮ ᱟᱹᱰᱤ ᱞᱚᱜᱚᱱ ᱛᱮ ᱚᱱᱟ ᱥᱟᱛᱟᱢ ᱮᱭ ᱵᱩᱡᱷᱟᱹᱣ ᱫᱟᱲᱮᱭᱟᱜᱼᱟ ᱱᱚᱝᱠᱟ ᱟᱹᱨᱤ ᱞᱮᱠᱟᱛᱮ ᱥᱮᱪᱮᱫ ᱮᱢ ᱞᱮᱠᱷᱟᱱ ᱟᱹᱰᱤ ᱟᱞᱜᱟᱛᱮ ᱩᱱᱤ ᱦᱚᱲ ᱪᱮᱫ ᱫᱟᱲᱮᱭᱟᱜᱼᱟ ᱢᱮᱱᱛᱤᱧ ᱤᱧᱫᱩᱧ ᱢᱚᱱᱮᱭᱟ